ᱵᱷᱮᱰᱣᱟ ᱱᱚᱝᱠᱟᱱ ᱪᱟᱥ ᱠᱟᱱᱟ ᱠᱤ ᱱᱚᱣᱟ ᱥᱚᱢᱚᱭ ᱡᱟᱹᱱᱤ ᱜᱮ ᱦᱩᱭᱩᱜᱼᱟ ᱡᱟᱦᱟᱸ ᱞᱮᱠᱟ ᱱᱚᱣᱟ ᱡᱟᱦᱟᱸ ᱛᱤᱱᱟᱹᱜ ᱜᱚᱨᱚᱢᱚᱜᱼᱟ ᱩᱱᱟᱹᱜ ᱜᱮ ᱡᱚᱜᱼᱟ ᱢᱟᱱᱮ ᱢᱟᱱᱮ ᱤᱭᱟᱹ ᱜᱚᱨᱚᱢ ᱱᱟᱦᱟᱸᱜ ᱥᱤᱛᱩᱝ ᱫᱤᱱ ᱪᱟᱥ ᱠᱟᱱᱟ ᱚᱱᱟ ᱠᱷᱟᱹᱛᱤᱨ ᱛᱮ ᱟᱞᱮ ᱱᱚᱣᱟ ᱢᱤᱫᱴᱮᱡ ᱟᱛᱳ ᱫᱤᱥᱚᱢ ᱨᱮᱱᱟᱜ ᱟᱹᱥᱩᱞᱚᱜ ᱦᱚᱨ ᱰᱟᱦᱟᱨ ᱠᱟᱱᱟ ᱚᱱᱟ ᱜᱮᱞᱮ ᱪᱟᱥᱟ ᱟᱞᱮ ᱫᱚ ᱱᱚᱣᱟ ᱢᱟᱱᱮ ᱟᱹᱥᱩᱞᱚᱜ ᱞᱟᱹᱜᱤᱫ ᱜᱮᱞᱮ ᱪᱟᱥᱟ ᱵᱷᱮᱰᱣᱟ ᱫᱚ ᱡᱚᱛᱚᱠᱷᱚᱱ ᱢᱟᱲᱟᱝ ᱟᱞᱮ ᱥᱤᱭᱟᱞᱮ ᱟᱨ ᱯᱩᱨᱟᱹ ᱚᱱᱟ ᱦᱟᱥᱟ ᱛᱮᱫ ᱫᱚ ᱯᱩᱨᱟᱹ ᱜᱩᱰᱟᱹ ᱩᱛᱟᱹᱨᱚᱜ ᱞᱮᱠᱟᱞᱮ ᱢᱟᱱᱟᱣᱟ ᱟᱨ ᱵᱮᱱᱟᱣ ᱠᱟᱛᱮ ᱯᱚᱸᱪᱤᱥ ᱰᱤᱥᱮᱢᱵᱚᱨ ᱞᱟᱜᱽ ᱵᱷᱚᱜᱽ ᱛᱮᱞᱮ ᱨᱚᱦᱚᱭᱟ ᱟᱨ ᱥᱟᱶᱛᱮ ᱚᱱᱮ ᱨᱚᱦᱚᱭ ᱥᱟᱶ ᱛᱮᱜᱮ ᱥᱟᱦᱟᱨ ᱥᱟᱞᱯᱷᱮᱴ ᱦᱚᱸᱞᱮ ᱮᱢᱟ ᱟᱨ ᱫᱟᱜ ᱞᱮ ᱯᱚᱴᱟᱣᱟ ᱚᱱᱟ ᱦᱚᱸ ᱰᱷᱮᱹᱨ ᱯᱚᱴᱟᱣ ᱦᱚᱸ ᱵᱟᱭ ᱜᱟᱱᱚᱜᱼᱟ ᱦᱩᱭ ᱥᱩᱢᱩᱝ ᱞᱮᱠᱟ ᱡᱟᱦᱟᱸ ᱞᱮᱠᱟ ᱫᱟᱜ ᱦᱚᱸ ᱟᱞᱚᱢ ᱛᱤᱸᱜᱩ ᱦᱚᱪᱚᱭᱟ ᱤᱱᱠᱟᱹ ᱜᱮ ᱱᱮ ᱯᱩᱨᱟᱹᱜ ᱱᱮ ᱵᱟᱝ ᱫᱷᱟᱨᱮ ᱫᱷᱟᱨᱮ ᱫᱚ ᱵᱟᱝ ᱥᱮᱴᱮᱨᱚᱜ ᱨᱮᱦᱚᱸ ᱜᱟᱱᱚᱜ ᱜᱮᱭᱟ ᱚᱱᱮ ᱚᱱᱠᱟᱛᱮ ᱡᱩᱫᱤ ᱰᱷᱮᱹᱨ ᱫᱟᱜ ᱮᱢ ᱯᱚᱴᱟᱣᱟ ᱮᱱᱠᱷᱟᱱ ᱚᱱᱟ ᱫᱟᱜ ᱫᱟᱨᱮ ᱩᱢᱩᱞ ᱨᱮ ᱵᱷᱮᱰᱣᱟ ᱫᱟᱨᱮ ᱩᱢᱩᱞ ᱨᱮ ᱠᱟᱹᱡ ᱠᱚᱥᱴᱚ ᱦᱩᱭ ᱫᱟᱲᱮᱭᱟᱜᱼᱟ ᱟᱨ ᱥᱟᱶᱛᱮ ᱨᱟᱵᱟᱝ ᱫᱤᱱ ᱦᱚᱸ ᱛᱟᱦᱮᱱᱟ ᱚᱱᱟ ᱠᱷᱟᱹᱛᱤᱨ ᱛᱮ ᱰᱷᱮᱹᱨ ᱫᱟᱜ ᱵᱟᱭ ᱫᱚᱨᱠᱟᱨᱚᱜᱼᱟ ᱟᱨ ᱫᱚᱥ ᱯᱚᱱᱨᱚ ᱫᱤᱱ ᱵᱷᱤᱛᱤᱨ ᱨᱮᱜᱮ ᱚᱢᱚᱱᱚᱜᱼᱟ ᱚᱢᱚᱱ ᱠᱟᱛᱮ ᱡᱟᱦᱟᱸ ᱞᱮᱠᱟ ᱯᱮ ᱥᱟᱠᱟᱢᱚᱜᱼᱟ ᱩᱥᱠᱮ ᱵᱟᱫ ᱟᱞᱮ ᱫᱚ ᱵᱤᱥ ᱠᱷᱚᱱ ᱯᱚᱸᱪᱤᱥ ᱫᱤᱱ ᱵᱷᱤᱛᱤᱨ ᱨᱮ ᱞᱮ ᱯᱩᱭᱟ ᱯᱩ ᱠᱟᱛᱮ ᱢᱤᱫ ᱫᱷᱟᱣ ᱯᱩ ᱠᱟᱛᱮ ᱟᱨᱦᱚᱸ ᱫᱟᱜ ᱞᱮ ᱯᱚᱴᱟᱣᱟᱜᱼᱟ ᱚᱱᱟ ᱠᱚᱢ ᱥᱚᱢ ᱡᱮᱢᱚᱱ ᱫᱟᱜ ᱫᱚ ᱵᱟᱹᱫᱽ ᱨᱮᱫᱚ ᱟᱞᱚ ᱛᱤᱸᱜᱩᱱ ᱢᱟ ᱟᱨ ᱞᱟᱜᱽ ᱵᱷᱟᱜᱽ ᱫᱩ ᱢᱟᱹᱦᱱᱟᱹ ᱯᱚᱨᱮ ᱵᱷᱮᱰᱣᱟ ᱡᱚ ᱮᱦᱚᱵᱚᱜᱼᱟ ᱮᱦᱚᱵᱚᱜᱼᱟ ᱟᱨ ᱵᱷᱮᱰᱣᱟ ᱱᱚᱝᱠᱟᱱ ᱥᱚᱵᱽᱡᱤ ᱠᱟᱱᱟ ᱠᱤ ᱚᱱᱟ ᱢᱤᱫ ᱫᱤᱱ ᱪᱷᱟᱲᱟ ᱢᱤᱫ ᱫᱤᱱ ᱜᱚᱫ ᱦᱩᱭᱩᱜᱼᱟ ᱟᱨ ᱡᱩᱫᱤ ᱢᱤᱫ ᱫᱤᱱ ᱪᱷᱟᱲᱟ ᱢᱤᱫ ᱫᱤᱱ ᱵᱟᱢ ᱜᱚᱫᱟ ᱮᱱᱠᱷᱟᱱ ᱵᱷᱮᱰᱣᱟ ᱡᱚ ᱦᱟᱲᱟᱢ ᱦᱚᱸ ᱫᱟᱲᱮᱭᱟᱜᱼᱟ ᱟᱨ ᱵᱷᱮᱰᱣᱟ ᱱᱚᱝᱠᱟᱱ ᱡᱤᱱᱤᱥ ᱠᱟᱱᱟ ᱠᱤ ᱦᱟᱲᱟᱢᱟᱜ ᱫᱚ ᱵᱟᱢ ᱡᱚᱢ ᱫᱟᱲᱮᱭᱟᱜᱼᱟ ᱚᱱᱟ ᱠᱷᱟᱹᱛᱤᱨ ᱛᱮ ᱟᱞᱮ ᱫᱚ ᱢᱤᱫ ᱫᱤᱱ ᱪᱷᱟᱲᱟ ᱢᱤᱫ ᱫᱤᱱ ᱞᱮ ᱜᱚᱫᱟ ᱟᱨ ᱱᱚᱣᱟ ᱥᱩᱨ ᱥᱟᱺᱜᱤᱧ ᱡᱚᱠᱷᱚᱱ ᱠᱚᱢ ᱩᱰᱩᱠᱚᱜᱼᱟ ᱱᱚᱣᱟ ᱥᱩᱨ ᱥᱟᱺᱜᱤᱧ ᱟᱛᱳ ᱠᱚᱨᱮ ᱦᱟᱴ ᱠᱚᱨᱮ ᱞᱮ ᱟᱹᱠᱷᱨᱤᱧᱟ ᱟᱨ ᱡᱚᱠᱷᱚᱱ ᱰᱷᱮᱹᱨᱚᱜ ᱛᱟᱞᱮᱭᱟ ᱵᱷᱮᱰᱣᱟ ᱮᱱᱠᱷᱟᱡ ᱟᱞᱮ ᱴᱟᱴᱟ ᱢᱟᱹᱱᱰᱤ ᱨᱮ ᱵᱳᱨᱟ ᱥᱩᱫᱷᱟᱹᱜ ᱞᱮ ᱯᱟᱹᱭᱠᱟᱹᱨᱤᱞᱮ ᱮᱢᱟ ᱠᱚᱣᱟ ᱡᱟᱦᱟᱸ ᱟᱞᱮ ᱱᱚᱣᱟ ᱠᱷᱚᱠᱨᱚ ᱟᱛᱳ ᱨᱮ ᱞᱟᱜᱽ ᱵᱷᱟᱜᱽ ᱫᱚᱥ ᱠᱷᱚᱱ ᱯᱚᱱᱨᱚ ᱠᱩᱱᱴᱮᱞ ᱢᱤᱫᱴᱮᱡ ᱪᱟᱹᱥᱤᱭᱟᱜ ᱚᱰᱳᱠᱚᱜᱼᱟ ᱵᱷᱮᱰᱣᱟ ᱞᱟᱜᱽ ᱵᱷᱟᱜᱽ ᱫᱩ ᱢᱟᱹᱦᱱᱟᱹ ᱨᱮᱱᱟᱜ ᱡᱚ ᱦᱩᱭᱩᱜᱼᱟ ᱩᱰᱳᱠᱚᱜᱼᱟ ᱠᱚᱢ ᱥᱮ ᱠᱚᱢ ᱟᱢᱟᱜ ᱯᱟᱹᱞᱤ ᱦᱤᱥᱟᱹᱵ ᱛᱮᱫᱚ ᱛᱤᱨᱤᱥ ᱯᱟᱹᱞᱤ ᱜᱟᱱᱞᱮ ᱜᱚᱫᱟ ᱢᱟᱱᱮ ᱢᱤᱫ ᱪᱷᱟᱲᱟ ᱢᱤᱫ ᱫᱤᱱ ᱯᱟᱹᱞᱤᱜᱼᱟ ᱡᱟᱦᱟᱸ ᱛᱤᱨᱤᱥ ᱯᱟᱹᱞᱤ ᱜᱟᱱ ᱞᱮ ᱜᱚᱫᱟ ᱟᱨ ᱱᱚᱣᱟ ᱪᱟᱥ ᱫᱚ ᱟᱞᱮᱭᱟᱜ ᱫᱚ ᱢᱟᱱᱮ ᱟᱹᱥᱩᱞᱚᱜ ᱪᱟᱥ ᱠᱟᱱᱟ ᱢᱤᱫᱴᱮᱡ ᱵᱮᱵᱽᱥᱟᱭ ᱠᱟᱱᱟ ᱛᱟᱞᱮ ᱟᱛᱳ ᱫᱤᱥᱚᱢ ᱨᱮᱱᱟᱜ ᱪᱟᱥ ᱡᱟᱦᱟᱸ ᱱᱚᱣᱟ ᱠᱚᱛᱮ ᱜᱮᱞᱮ ᱟᱞᱮ ᱞᱮ ᱟᱹᱥᱩᱞᱚᱜ ᱠᱟᱱᱟ ᱱᱤᱭᱟᱹ ᱠᱚ ᱢᱮᱱ ᱠᱟᱛᱮ ᱜᱮ ᱤᱧ ᱱᱚᱣᱟ ᱵᱷᱮᱰᱣᱟ ᱪᱟᱥ ᱵᱟᱨᱮᱛᱮᱫᱚ ᱤᱧᱟᱹᱜ ᱠᱟᱛᱷᱟᱧ ᱢᱩᱪᱟᱹᱫᱟ